ᱤᱧᱟᱹᱜ ᱡᱟᱣᱫᱤᱱ ᱨᱮᱭᱟᱜ ᱡᱚᱛᱚᱠᱷᱚᱱ ᱠᱩᱥᱤᱭᱟᱱ ᱨᱮᱥᱤᱯᱤ ᱫᱚ ᱦᱩᱭᱩᱜ ᱠᱟᱱᱟ ᱥᱤᱢ ᱡᱤᱞ ᱨᱟᱥᱮ ᱪᱮᱫᱟᱜ ᱥᱮ ᱥᱤᱢ ᱡᱤᱞ ᱨᱟᱥᱮ ᱧᱩ ᱞᱮᱠᱷᱟᱱ ᱦᱚᱲᱢᱚ ᱨᱮ ᱟ ᱰᱤ ᱱᱟᱯᱟᱭᱟᱜ ᱜᱮᱭ ᱠᱟ ᱢᱤᱭᱟᱭ ᱟᱨᱦᱚᱸ ᱱᱚᱣᱟ ᱦᱚᱸ ᱵᱟᱰᱟᱭᱟᱠᱟᱱᱟ ᱥᱤᱢ ᱡᱤᱞ ᱨᱟᱥᱮ ᱧᱩ ᱞᱮᱠᱷᱟᱱ ᱦᱚᱲᱢᱚ ᱨᱮᱱᱟᱜ ᱚᱝᱠᱟᱱᱟᱜ ᱟᱡᱟᱨ ᱵᱤᱢᱟᱨ ᱦᱚᱸ ᱠᱤᱱᱛᱩ ᱥᱟᱱᱟᱢᱟᱜ ᱜᱮᱭ ᱪᱟᱵᱟ ᱫᱟᱲᱮᱭᱟᱜᱼᱟᱭ ᱱᱚᱜᱼᱚᱭ ᱱᱚᱣᱟ ᱠᱚ ᱠᱷᱟᱹᱛᱤᱨ ᱛᱮᱜᱮ ᱤᱧ ᱫᱚ ᱥᱤᱢ ᱡᱤᱞ ᱨᱟᱥᱮ ᱜᱤᱧ ᱠᱩᱥᱤᱭᱟᱜ ᱠᱟᱱᱟ